ᱭᱳᱜᱽ ᱵᱮᱭᱟᱢ ᱫᱚ ᱟᱹᱰᱤ ᱱᱟᱯᱟᱭ ᱡᱤᱱᱤᱥ ᱠᱟᱱᱟ ᱵᱮᱭᱟᱢ ᱯᱨᱚᱛᱤ ᱫᱤᱱ ᱥᱚᱠᱟᱞ ᱵᱮᱞᱟ ᱵᱤᱠᱟᱞ ᱵᱮᱞᱟ ᱡᱩᱫᱤ ᱠᱚᱨᱟᱣ ᱫᱟᱲᱮᱭᱟᱜᱼᱟ ᱟᱨᱠᱤ ᱢᱤᱫ ᱦᱚᱲ ᱡᱟᱦᱟᱸᱭ ᱜᱮ ᱛᱟᱦᱚᱞᱮ ᱱᱚᱣᱟ ᱟᱹᱰᱤ ᱱᱟᱯᱟᱭᱟᱜ ᱠᱟᱱᱟ ᱦᱚᱲᱢᱚ ᱦᱟᱹᱴᱤᱧ ᱥᱮᱫ ᱞᱮᱠᱟᱛᱮᱫ ᱦᱚᱸ ᱱᱟᱯᱟᱭ ᱛᱟᱦᱮᱱᱚᱜᱼᱟ ᱟᱨ ᱦᱚᱲᱢᱚ ᱨᱮ ᱡᱮ ᱦᱩᱭᱩᱜ ᱠᱟᱱᱟ ᱨᱚᱠᱛᱚ ᱥᱚᱧᱪᱟᱞᱚᱱ ᱱᱚᱣᱟ ᱦᱚᱸ ᱟᱹᱰᱤ ᱱᱟᱯᱟᱭ ᱛᱟᱦᱮᱱᱟ ᱟᱨ ᱦᱚᱲᱢᱚᱨᱮ ᱨᱚᱠᱛᱚ ᱥᱚᱧᱪᱟᱞᱚᱱ ᱡᱩᱫᱤ ᱱᱟᱯᱟᱭ ᱛᱟᱦᱮᱱᱚᱜᱼᱟ ᱛᱟᱦᱚᱞᱮ ᱨᱳᱜᱽ ᱵᱤᱫᱷᱤ ᱱᱚᱣᱟ ᱠᱚ ᱵᱟᱝ ᱛᱟᱦᱮᱱᱟ ᱟᱨᱠᱤ ᱛᱚ ᱭᱳᱜᱽ ᱵᱮᱭᱟᱢ ᱱᱚᱣᱟ ᱟᱹᱰᱤ ᱱᱟᱯᱟᱭ ᱡᱤᱱᱤᱥ ᱠᱟᱱᱟ ᱡᱮᱢᱚᱱ ᱵᱟᱵᱟ ᱨᱟᱢᱫᱮᱵ ᱯᱨᱚᱪᱚᱞᱚᱱ ᱟᱠᱟᱫᱼᱟ ᱭᱳᱜᱽ ᱥᱮᱱᱴᱟᱨ ᱵᱤᱵᱷᱤᱱᱱᱚ ᱡᱟᱭᱜᱟ ᱨᱮ ᱩᱱᱤ ᱧᱩᱛᱩᱢ ᱛᱮᱜᱮ ᱚᱱᱠᱟ ᱭᱳᱜᱽ ᱥᱮᱱᱴᱟᱨ ᱠᱚ ᱵᱮᱱᱟᱣ ᱠᱟᱜᱼᱟ ᱯᱨᱚᱛᱤᱫᱤᱱ ᱥᱚᱠᱟᱞ ᱵᱮᱞᱟ ᱚᱸᱰᱮ ᱭᱳᱜᱽ ᱥᱮᱱᱴᱟᱨ ᱨᱮ ᱚᱱᱠᱟ ᱠᱚ ᱵᱮᱭᱟᱢᱚᱜᱼᱟ ᱟᱨᱠᱤ ᱱᱚᱣᱟ ᱫᱚ ᱟᱹᱰᱤ ᱱᱟᱯᱟᱭ ᱡᱤᱱᱤᱥ ᱠᱟᱱᱟ ᱟᱨ ᱵᱤᱥᱮᱥ ᱠᱟᱛᱮᱫ ᱯᱨᱟᱱᱟᱭᱟᱢ ᱢᱤᱫᱴᱮᱱ ᱚᱠᱟᱴᱟᱜ ᱭᱳᱜᱽ ᱥᱮᱱᱴᱟᱨ ᱱᱮᱛᱟᱨ ᱴᱷᱟᱱᱰᱟ ᱥᱚᱢᱚᱭ ᱦᱤᱡᱩᱜ ᱠᱟᱱᱟ ᱵᱤᱥᱮᱥ ᱠᱟᱛᱮ ᱟᱭᱢᱟ ᱦᱚᱲ ᱱᱚᱝᱠᱟ ᱢᱟᱸᱫᱟ ᱨᱮᱭᱟᱜ ᱥᱚᱢᱚᱥᱥᱟ ᱥᱟᱭᱱᱟᱥ ᱯᱨᱚᱵᱞᱮᱢ ᱦᱚᱸ ᱚᱱᱠᱟ ᱟᱭᱢᱟ ᱦᱚᱲ ᱛᱟᱦᱮᱸ ᱵᱟᱲᱟᱜ ᱛᱟᱠᱚᱣᱟ ᱯᱨᱟᱱᱟᱭᱟᱢ ᱢᱤᱫᱴᱮᱱ ᱵᱮᱭᱟᱢ ᱠᱚ ᱢᱮᱛᱟᱜᱼᱟ ᱛᱚ ᱱᱚᱣᱟ ᱦᱚᱛᱮᱛᱮ ᱟᱹᱰᱤ ᱟᱭᱢᱟ ᱦᱚᱲ ᱟᱨᱠᱤ ᱱᱟᱯᱟᱭ ᱠᱚᱜ ᱠᱟᱱᱟ ᱠᱚ ᱨᱩᱣᱟᱹ ᱠᱷᱚᱱ ᱨᱩᱣᱟᱹ ᱵᱚᱞᱛᱮ ᱱᱚᱝᱠᱟ ᱵᱤᱵᱷᱤᱱᱱᱚ ᱨᱚᱠᱚᱢ ᱥᱟᱭᱱᱟᱥ ᱯᱨᱚᱵᱞᱮᱢ ᱥᱮ ᱚᱱᱠᱟ ᱡᱟᱦᱟᱱᱟᱜ ᱢᱟᱸᱫᱟ ᱴᱟᱸᱫᱟ ᱠᱷᱩᱜ ᱠᱚ ᱛᱟᱦᱮᱸ ᱠᱷᱟᱱ ᱱᱚᱣᱟ ᱠᱚ ᱠᱷᱚᱱ ᱦᱚᱲ ᱫᱚ ᱠᱚ ᱱᱟᱯᱟᱭᱚᱜ ᱠᱟᱱᱟ ᱟᱨᱠᱤ ᱛᱚ ᱚᱱᱟ ᱫᱚᱧ ᱞᱟᱹᱭᱟ ᱚᱱᱟ ᱡᱳᱜᱽ ᱵᱮᱭᱟᱢ ᱫᱚ ᱱᱚᱣᱟ ᱟᱹᱰᱤ ᱱᱟᱯᱟᱭ ᱜᱮᱭᱟ ᱟᱨ ᱱᱚᱣᱟ ᱫᱚᱧ ᱠᱩᱥᱤᱭᱟᱜ ᱜᱮᱭᱟ ᱟᱨᱠᱤ ᱟᱨ ᱡᱳᱜᱽ ᱥᱮᱱᱴᱟᱨ ᱠᱚᱨᱮ ᱦᱚᱸᱧ ᱪᱟᱞᱟᱣ ᱵᱟᱲᱟ ᱟᱠᱟᱱᱟ ᱡᱳᱜᱽ ᱵᱮᱭᱟᱢ ᱦᱚᱸ ᱦᱩᱭ ᱵᱟᱲᱟ ᱟᱠᱟᱱᱟ ᱛᱚ ᱟᱹᱰᱤ ᱱᱟᱯᱟᱭ ᱜᱮᱭᱟ ᱟᱨᱠᱤ ᱛᱚ ᱚᱱᱟ ᱜᱤᱧ ᱢᱮᱱᱟᱭᱟ ᱟᱨ ᱱᱚᱣᱟ ᱫᱚ ᱟᱹᱰᱤ ᱯᱷᱟᱭᱫᱟ ᱜᱮᱭᱟ ᱦᱚᱲᱢᱚ ᱥᱮᱫ ᱞᱮᱠᱟ ᱛᱮᱦᱚᱸ ᱚᱠᱚᱭ ᱠᱚᱠᱚ ᱫᱤᱱᱟᱹᱢ ᱫᱤᱱ ᱦᱚᱸ ᱥᱮ ᱦᱚᱲᱢᱚ ᱢᱮᱱᱴᱮᱱ ᱛᱟᱦᱮᱱ ᱠᱷᱟᱱ ᱟᱨ ᱢᱟᱭᱤᱱᱰ ᱥᱮᱫ ᱛᱮᱦᱚᱸ ᱯᱷᱨᱮᱥ ᱛᱟᱦᱮᱸ ᱫᱟᱲᱮᱭᱟᱜᱼᱟ ᱚᱱᱮ ᱠᱚ ᱢᱮᱱᱟ ᱡᱮ ᱦᱚᱲᱢᱚ ᱢᱚᱡᱽ ᱛᱟᱦᱮᱱ ᱠᱷᱟᱱ ᱥᱟᱱᱟᱢ ᱠᱤᱪᱷᱩ ᱢᱚᱡᱽ ᱛᱟᱦᱮᱱᱟ ᱦᱚᱲᱢᱚ ᱵᱟᱹᱲᱤᱡ ᱛᱟᱦᱮᱱ ᱠᱷᱟᱱ ᱥᱟᱱᱟᱢᱟᱜ ᱜᱮ ᱵᱟᱹᱲᱤᱡᱚᱜᱼᱟ ᱟᱨ ᱥᱟᱹᱨᱤᱭᱟᱜ ᱠᱟᱱ ᱜᱮᱭᱟ ᱱᱚᱣᱟ ᱫᱚ ᱦᱚᱲᱢᱚ ᱟᱹᱰᱤ ᱪᱮᱫ ᱱᱟᱯᱟᱭ ᱛᱟᱦᱮᱱᱚᱜᱼᱟ ᱟᱨ ᱱᱚᱣᱟ ᱫᱚ ᱟᱹᱰᱤ ᱱᱟᱯᱟᱭ ᱡᱤᱱᱤᱥ ᱠᱟᱱᱟ ᱟᱨᱠᱤ ᱭᱳᱜᱽ ᱵᱮᱭᱟᱢ ᱫᱚ ᱱᱚᱣᱟᱜᱮᱧ ᱢᱮᱱᱟ